ᱤᱧ ᱪᱷᱚᱵᱤ ᱟᱸᱠᱟᱣ ᱚᱠᱛᱚ ᱟᱨᱴ ᱯᱮᱯᱟᱨ ᱨᱟᱵᱟᱨ ᱯᱮᱱᱥᱤᱞ ᱨᱚᱝ ᱛᱩᱞᱤ ᱮᱢᱟᱱ ᱠᱚ ᱞᱟᱜᱟᱣᱟᱹᱧᱟ ᱟᱨ ᱯᱟᱭᱞᱚᱴ ᱯᱮᱹᱱ ᱠᱚ ᱞᱟᱜᱟᱣᱟᱹᱧᱟ ᱚᱱᱟ ᱯᱟᱭᱞᱚᱴ ᱯᱮᱹᱱ ᱠᱤᱨᱤᱧ ᱛᱟᱯᱚᱨ ᱨᱚᱝ ᱨᱟᱵᱟᱨ ᱯᱮᱱᱥᱤᱞ ᱟᱨᱴ ᱯᱮᱯᱟᱨ ᱚᱱᱟᱠᱚ ᱠᱤᱨᱤᱧ ᱞᱟᱹᱜᱤᱫ ᱫᱚᱠᱟᱱ ᱨᱮ ᱡᱟᱦᱟᱸ ᱫᱚᱠᱟᱱ ᱨᱮ ᱨᱚᱝ ᱯᱮᱱᱥᱤᱞ ᱠᱚ ᱧᱟᱢᱚᱜᱼᱟ ᱚᱱᱟ ᱫᱚᱠᱟᱱ ᱨᱮ ᱱᱤᱭᱟ ᱠᱚᱫᱚᱧ ᱧᱟᱢᱟ